ᱦᱮᱸ ᱡᱚᱥᱴᱤ ᱵᱚᱸᱜᱟ ᱦᱳᱲᱳᱞᱮ ᱮᱻᱨᱟ ᱚᱱᱟ ᱦᱳᱲᱳᱜᱮ ᱠᱩᱲᱤ ᱛᱤᱨᱤᱥ ᱫᱤᱱ ᱛᱮ ᱫᱟᱨᱮᱜᱼᱟ ᱫᱟᱨᱮ ᱠᱟᱛᱮ ᱟᱥᱟᱲ ᱵᱚᱸᱜᱟ ᱰᱟᱝᱨᱟᱛᱮ ᱥᱤ ᱠᱟᱛᱮ ᱚᱱᱟ ᱦᱳᱲᱳ ᱫᱚᱞᱮ ᱨᱚᱦᱚᱭᱟ ᱨᱚᱦᱚᱭ ᱠᱟᱛᱮ ᱢᱤᱫᱵᱟᱨ ᱡᱩᱫᱤ ᱜᱷᱟᱸᱥᱚᱜᱼᱟ ᱚᱱᱟ ᱠᱚᱞᱮ ᱦᱮᱲᱦᱮᱫᱟ ᱥᱟᱨ ᱡᱩᱫᱤ ᱫᱚᱨᱠᱟᱨᱚᱜ ᱠᱟᱱᱟ ᱥᱟᱨ ᱠᱚᱨᱮ ᱞᱟᱜᱟᱣᱟᱜᱼᱟ ᱜᱩᱨᱤᱡ ᱠᱚᱞᱮ ᱤᱭᱟᱹᱣᱟᱜᱼᱟ ᱚᱱᱟ ᱵᱟᱫᱽ ᱫᱚ ᱴᱷᱤᱠ ᱡᱚᱠᱷᱚᱱᱜᱮ ᱵᱤᱞᱤᱜᱼᱟ ᱫᱟᱜ ᱡᱩᱫᱤ ᱪᱟᱸᱫᱚ ᱵᱚᱸᱜᱟ ᱡᱩᱫᱤ ᱵᱟ ᱫᱟᱜ ᱫᱟ ᱩᱱᱡᱚᱠᱷᱟᱡ ᱫᱚ ᱵᱟᱸᱫᱽ ᱨᱮᱱᱟᱜ ᱵᱟᱠᱷᱟᱡ ᱰᱮᱢ ᱨᱮᱱᱟᱜ ᱫᱟᱜ ᱛᱮᱞᱮ ᱥᱤᱭᱟᱹᱛᱟ ᱥᱤᱭᱟᱹᱛ ᱠᱟᱛᱮᱜ ᱞᱮ ᱵᱤᱞᱤ ᱚᱪᱚᱭᱟ ᱥᱚᱨᱦᱟᱭ ᱵᱚᱸᱜᱟᱞᱮ ᱤᱻᱨᱟ ᱤᱨ ᱠᱟᱛᱮ ᱫᱟᱞᱢᱟᱰᱟᱭᱟᱞᱮ ᱚᱱᱟ ᱟᱨ ᱦᱳᱲᱳ ᱤᱨ ᱛᱚᱨᱟᱜᱮ ᱚᱱᱟ ᱠᱷᱮᱛ ᱫᱚ ᱟᱨᱚ ᱞᱮ ᱥᱤ ᱠᱮᱫ ᱜᱮ ᱥᱤ ᱠᱟᱛᱮ ᱟᱫᱚ ᱛᱩᱲᱤ ᱠᱚ ᱛᱩᱲᱤ ᱠᱚ ᱵᱟᱡᱮ ᱡᱤᱱᱤᱥ ᱠᱚ ᱟᱨᱚ ᱡᱟᱦᱟᱱᱟᱜ ᱟᱹᱞᱩᱠᱟᱱ ᱯᱮᱸᱭᱟᱡᱽ ᱠᱟᱱ ᱠᱩᱯᱤᱠᱟᱱ ᱵᱮᱞᱟᱛᱤ ᱵᱮᱸᱜᱟᱲ ᱫᱚᱢᱮ ᱚᱱᱟ ᱠᱚᱞᱮ ᱨᱚᱦᱚᱭᱟ ᱟᱨ ᱫᱟᱜ ᱫᱚ ᱚᱱᱮ ᱤᱭᱟᱹ ᱢᱮᱟᱜ ᱛᱮ ᱰᱮᱢ ᱢᱮᱱᱟᱜ ᱛᱮ ᱚᱱᱟᱦᱚᱸ ᱯᱚᱭᱥᱟ ᱞᱟᱜᱟᱣ ᱞᱮᱭᱟ ᱤᱞᱮᱠᱴᱨᱤ ᱦᱚᱛᱮᱡ ᱛᱮ ᱥᱩᱵᱤᱥᱛᱟ ᱫᱚ ᱵᱟᱝᱞᱮ ᱪᱟᱥ ᱫᱟᱲᱮᱣᱟ ᱟᱨᱚ ᱡᱩᱫᱤ ᱚᱱᱟ ᱯᱚᱭᱥᱟ ᱵᱟᱝ ᱞᱟᱜᱟᱣ ᱠᱚᱜᱼᱟ ᱥᱮᱞᱚᱢᱮᱞᱚ ᱚᱱᱠᱟ ᱡᱩᱫᱤ ᱛᱟᱦᱮ ᱠᱚᱜ ᱛᱟᱞᱮᱭᱟ ᱛᱚᱵᱮ ᱠᱷᱟᱡ ᱫᱚ ᱟᱨᱚ ᱵᱷᱟᱜᱮ ᱧᱚᱜ ᱞᱮ ᱪᱟᱥ ᱠᱮᱭᱟ